ᱦᱮᱞᱳ ᱱᱚᱣᱟ ᱯᱟᱨᱩᱞ ᱡᱚᱢ ᱡᱤᱨᱟᱹᱣ ᱚᱲᱟᱜ ᱠᱟᱱᱟ ᱦᱮᱸ ᱤᱧ ᱱᱚᱣᱟ ᱢᱟᱱᱠᱚᱨ ᱠᱷᱚᱱᱤᱧ ᱢᱮᱱᱫᱟ ᱥᱚᱧᱡᱤᱛᱟ ᱵᱟᱥᱠᱮ ᱢᱮᱱᱫᱟᱹᱧ ᱟᱯᱮᱭᱟᱜ ᱚᱱᱞᱟᱭᱤᱱ ᱯᱮᱢᱮᱱᱴ ᱢᱮᱱᱟᱜᱼᱟ ᱚᱸᱻ ᱚᱱᱞᱟᱭᱤᱱ ᱛᱮᱧ ᱯᱮᱢᱮᱱᱴ ᱠᱮᱭᱟ ᱤᱧ ᱴᱷᱮᱡ ᱫᱚ ᱱᱤᱛᱳᱝ ᱫᱚ ᱠᱮᱥ ᱫᱚ ᱵᱟ ᱱᱩᱜᱼᱟ ᱛᱚ ᱟᱯᱮᱭᱟᱝ ᱛᱟᱦᱚᱞᱮ ᱱᱚᱜᱚᱫ ᱮᱯᱮᱢᱼᱪᱟᱯᱟᱞ ᱫᱚ ᱛᱟᱦᱚᱞᱮ ᱫᱚ ᱯᱮᱢᱮᱱᱴ ᱫᱚ ᱵᱟᱝ ᱦᱩᱭᱩᱜ ᱠᱷᱟᱱ ᱫᱚ ᱤᱧ ᱴᱷᱮᱱ ᱫᱚ ᱱᱤᱛᱳᱜ ᱫᱚ ᱠᱮᱥ ᱫᱚ ᱵᱟ ᱱᱩᱜᱼᱟ ᱛᱚ ᱦᱮᱸ ᱛᱟᱦᱚᱞᱮ ᱤᱧ ᱡᱟᱦᱟᱧ ᱚᱰᱟᱨ ᱟᱠᱟᱫᱟ ᱚᱱᱟ ᱫᱚ ᱚᱱᱟ ᱡᱚᱟᱜ ᱫᱚ ᱵᱟ ᱛᱤᱞ ᱠᱟ ᱛᱤᱧ ᱯᱮ ᱛᱟᱦᱚᱞᱮ ᱦᱮᱸ ᱦᱮᱸ ᱵᱮᱥ ᱴᱷᱤᱠ ᱜᱮᱭᱟ ᱫᱚᱦᱚ ᱠᱟᱜ ᱠᱟᱹᱱᱤᱧ